ᱟᱞᱮ ᱱᱚᱣᱟ ᱯᱚᱥᱪᱤᱢ ᱵᱟᱝᱞᱟ ᱨᱮᱭᱟᱜ ᱢᱟᱞᱫᱟ ᱡᱮᱞᱟ ᱨᱮ ᱯᱚᱨᱤᱵᱮᱥ ᱵᱟᱧᱪᱟᱣ ᱞᱟᱹᱜᱤᱫ ᱛᱮ ᱟᱹᱰᱤ ᱜᱟᱱ ᱡᱤᱱᱤᱥ ᱥᱮ ᱟᱹᱰᱤ ᱜᱟᱱ ᱡᱟᱦᱟᱸ ᱥᱤᱥᱴᱮᱢ ᱚᱱᱟ ᱠᱚ ᱟᱹᱨᱩ ᱨᱩᱣᱟᱹᱲ ᱞᱟᱹᱠᱛᱤ ᱠᱟᱱᱟ ᱥᱮ ᱥᱤᱥᱴᱮᱢ ᱪᱮᱫ ᱞᱮᱠᱟ ᱪᱟᱞᱟᱣ ᱫᱚᱨᱠᱟᱨ ᱚᱱᱟ ᱠᱚ ᱥᱟᱱᱟᱢ ᱦᱚᱲ ᱵᱟᱰᱟᱭ ᱞᱟᱹᱠᱛᱤ ᱠᱟᱱᱟ ᱪᱮᱫᱟᱜ ᱥᱮ ᱧᱮᱞ ᱞᱮᱠᱷᱟᱱ ᱵᱚᱱ ᱯᱚᱨᱤᱵᱮᱥ ᱵᱟᱧᱪᱟᱣ ᱞᱟᱹᱜᱤᱫ ᱛᱮ ᱧᱮᱞ ᱞᱮᱠᱷᱟᱱ ᱮᱠᱢᱟᱛᱨᱚ ᱟᱹᱫᱤᱵᱟᱹᱥᱤ ᱠᱟᱱ ᱜᱮᱭᱟ ᱠᱚ ᱯᱚᱨᱤᱵᱮᱥ ᱵᱟᱧᱪᱟᱣ ᱞᱟᱹᱜᱤᱫ ᱫᱚ ᱱᱤᱛᱚᱜ ᱵᱚᱨᱛᱚᱢᱟᱱ ᱨᱮ ᱡᱟᱦᱟᱸ ᱪᱷᱚᱛᱨᱤᱥᱜᱚᱲ ᱨᱮᱭᱟᱜ ᱦᱟᱸᱥᱫᱮᱵ ᱵᱚᱱ ᱧᱮᱞ ᱞᱮᱠᱷᱟᱱ ᱟᱹᱰᱤ ᱜᱟᱱ ᱟᱹᱫᱤᱵᱟᱹᱥᱤ ᱜᱮᱠᱚ ᱯᱚᱛᱤᱵᱟᱫ ᱥᱮ ᱵᱤᱨᱳᱫ ᱨᱮᱠᱚ ᱦᱮᱡ ᱞᱮᱱᱟ ᱱᱚᱝᱠᱟ ᱜᱮ ᱢᱟᱞᱫᱟ ᱨᱮᱦᱚᱸ ᱟᱹᱰᱤ ᱜᱟᱱ ᱱᱚᱝᱠᱟ ᱟᱹᱫᱤᱵᱟᱹᱥᱤ ᱜᱮᱠᱚ ᱞᱟᱦᱟ ᱪᱟᱞᱟᱜ ᱠᱟᱱᱟ ᱯᱚᱨᱤᱵᱮᱥ ᱵᱟᱧᱪᱟᱣ ᱨᱮ ᱡᱟᱦᱟᱸ ᱫᱚ ᱧᱮᱞ ᱞᱮᱠᱷᱟᱱ ᱡᱟᱦᱮᱨ ᱛᱷᱟᱱ ᱨᱮ ᱫᱟᱨᱮ ᱵᱮᱜᱚᱨ ᱯᱩᱡᱟᱹ ᱵᱟᱝ ᱦᱩᱭᱩᱜᱼᱟ ᱡᱟᱦᱟᱸ ᱥᱟᱨᱡᱚᱢ ᱫᱟᱨᱮ ᱥᱮ ᱢᱟᱛᱠᱚᱢ ᱫᱟᱨᱮ ᱥᱮ ᱞᱟᱹᱴᱩ ᱞᱟᱹᱴᱩ ᱫᱟᱨᱮ ᱫᱟᱨᱮ ᱵᱮᱜᱚᱨ ᱟᱵᱚᱣᱟᱜ ᱡᱟᱦᱟᱸ ᱡᱟᱦᱮᱨ ᱜᱟᱲ ᱨᱮ ᱯᱩᱡᱟᱹ ᱜᱮ ᱵᱟᱝ ᱦᱩᱭᱩᱜᱼᱟ ᱛᱚ ᱧᱮᱞ ᱛᱟᱵᱚᱱ ᱟᱵᱚ ᱫᱚ ᱟᱵᱚ ᱫᱚ ᱯᱨᱚᱠᱤᱛᱤ ᱯᱨᱮᱢᱤ ᱦᱚᱲ ᱠᱟᱱᱟᱵᱚᱱ ᱛᱚ ᱱᱚᱝᱠᱟ ᱞᱮᱠᱟ ᱦᱤᱥᱟᱹᱵ ᱛᱮ ᱟᱵᱚ ᱟᱹᱫᱤᱵᱟᱥᱤ ᱠᱚ ᱟᱜᱮ ᱵᱟᱧᱪᱟᱣ ᱛᱟᱦᱮᱸ ᱫᱚᱨᱠᱟᱨ ᱡᱟᱦᱟᱸ ᱫᱚ ᱵᱤᱥᱥᱚ ᱥᱚᱝᱥᱛᱟ ᱡᱟᱦᱟᱸ ᱟᱹᱱ ᱟᱹᱨᱤ ᱟᱹᱜᱩ ᱟᱠᱟᱫ ᱥᱮ ᱡᱟᱦᱟᱸ ᱡᱮᱱᱮᱵᱟ ᱥᱚᱱᱢᱮᱞᱚᱱ ᱨᱮ ᱟᱹᱰᱤ ᱜᱟᱱ ᱟᱹᱱ ᱟᱹᱨᱤ ᱡᱟᱦᱟᱸᱭ ᱫᱚᱦᱚ ᱟᱠᱟᱫ ᱡᱮ ᱯᱚᱨᱤᱵᱮᱥ ᱵᱟᱧᱪᱟᱣ ᱵᱚᱱ ᱪᱤᱠᱟᱹᱛᱮ ᱯᱚᱨᱤᱵᱮᱥ ᱵᱟᱧᱪᱟᱣ ᱞᱟᱹᱜᱤᱫ ᱛᱮ ᱡᱟᱦᱟᱸᱭ ᱟᱹᱜᱩ ᱞᱮᱫ ᱚᱱᱟ ᱫᱚ ᱩᱱ ᱥᱩᱢᱟᱹᱭ ᱨᱮ ᱡᱟᱦᱟᱸᱭ ᱞᱟᱹᱭ ᱟᱠᱟᱫ ᱡᱮᱱᱮᱵᱟᱨᱮ ᱡᱮ ᱯᱚᱨᱤᱵᱮᱥ ᱡᱩᱫᱤᱢ ᱵᱟᱧᱪᱟᱣᱟ ᱟᱹᱫᱤᱵᱟᱹᱥᱤ ᱟᱜᱮ ᱵᱟᱧᱪᱟᱣ ᱞᱟᱦᱟ ᱠᱚᱢ ᱮᱠᱢᱟᱛᱨᱚ ᱯᱚᱨᱤᱵᱮᱥ ᱵᱟᱧᱪᱟᱣ ᱞᱟᱹᱜᱤᱫ ᱫᱚ ᱟᱹᱫᱤᱵᱟᱹᱥᱤ ᱠᱟᱱ ᱜᱮᱭᱟ ᱠᱚ ᱟᱨ ᱛᱤᱦᱤᱧ ᱱᱚᱣᱟ ᱥᱟᱱᱟᱢ ᱠᱚᱵᱚᱱ ᱧᱮᱞ ᱮᱫᱟ ᱡᱟᱦᱟᱸ ᱫᱚ ᱵᱤᱥᱥᱚ ᱥᱚᱝᱥᱛᱷᱟ ᱦᱚᱸ ᱟᱹᱫᱤᱵᱟᱹᱥᱤ ᱠᱚ ᱞᱟᱹᱜᱤᱫ ᱟᱹᱰᱤ ᱜᱟᱱ ᱠᱟᱹᱢᱤ ᱮᱢ ᱠᱟᱫᱟ ᱢᱮᱱᱠᱷᱟᱱ ᱚᱱᱟ ᱠᱚ ᱨᱳᱞ ᱫᱤᱥᱚᱢ ᱥᱚᱨᱠᱟᱨ ᱥᱮ ᱡᱚᱱᱚᱜᱚᱱ ᱴᱷᱮᱱ ᱵᱟᱝ ᱮ ᱥᱮᱴᱮᱨ ᱮᱫᱟ ᱡᱟᱦᱟᱸ ᱫᱚ ᱟᱹᱫᱤᱵᱟᱥᱤ ᱟᱠᱚᱣᱟᱜ ᱡᱟᱦᱟᱸ ᱦᱚᱸᱠ ᱚᱫᱷᱤᱠᱟᱨ ᱠᱟᱱᱟ ᱱᱚᱣᱟ ᱞᱮᱠᱟ ᱥᱤᱥᱴᱮᱢ ᱛᱮ ᱡᱩᱫᱤ ᱦᱩᱭᱩᱜᱼᱟ ᱛᱟᱦᱚᱞᱮ ᱯᱚᱨᱤᱵᱮᱥ ᱫᱚ ᱥᱮ ᱱᱚᱣᱟ ᱡᱟᱦᱟᱸ ᱥᱚᱵᱩᱡ ᱯᱚᱨᱤᱵᱮᱥ ᱵᱚᱱ ᱢᱮᱛᱟᱜ ᱠᱟᱱ ᱚᱱᱟ ᱫᱚ ᱟᱹᱰᱤ ᱱᱟᱯᱟᱭ ᱛᱮ ᱦᱩᱭᱩᱜᱼᱟ ᱟᱨ ᱡᱟᱦᱟᱸ ᱥᱚᱵᱽᱫᱚᱫᱩᱥᱚᱱ ᱵᱚᱱ ᱢᱮᱛᱟᱜ ᱠᱟᱱ ᱚᱱᱟ ᱥᱚᱵᱽᱫᱚ ᱫᱩᱥᱚᱱ ᱫᱚ ᱱᱚᱣᱟ ᱯᱚᱨᱤᱵᱮᱥ ᱡᱩᱫᱤ ᱛᱟᱦᱮᱱᱟ ᱥᱮ ᱫᱟᱨᱮ ᱠᱚ ᱛᱟᱦᱮᱱᱟ ᱛᱟᱦᱚᱞᱮ ᱟᱣᱟᱡ ᱩᱱᱟᱹᱜ ᱵᱟᱝ ᱪᱟᱞᱟᱜᱼᱟ ᱫᱟᱨᱮ ᱠᱚᱛᱮ ᱟᱴᱠᱟᱣ ᱨᱩᱣᱟᱹᱲᱚᱜᱼᱟ